ᱦᱮᱸ ᱪᱟᱞᱟᱣ ᱯᱟᱨᱚᱢᱮᱱ ᱫᱤᱱ ᱨᱮᱭᱟᱜ ᱢᱟᱨᱮ ᱯᱷᱚᱴᱳ ᱨᱮᱭᱟᱜ ᱦᱟᱨᱰᱠᱚᱯᱤ ᱤᱧ ᱴᱷᱮᱱ ᱢᱮᱱᱟᱜᱼᱟ ᱪᱮᱫᱟᱜ ᱡᱮ ᱤᱧ ᱜᱚᱲᱚᱢ ᱦᱟᱲᱟᱢᱟᱜ ᱤᱧ ᱱᱚᱣᱟ ᱚᱱᱟ ᱯᱷᱚᱴᱳ ᱨᱮᱭᱟᱜ ᱦᱟᱴ ᱠᱚᱯᱤ ᱟᱹᱰᱤ ᱡᱚᱜᱟᱣ ᱡᱚᱛᱚᱱ ᱛᱤᱧ ᱫᱚᱦᱚᱣᱟᱠᱟᱜᱼᱟ ᱟᱨ ᱚᱱᱟ ᱠᱷᱚᱱ ᱜᱮ ᱟᱭᱢᱟ ᱞᱮᱠᱟᱱ ᱪᱷᱚᱵᱤᱧ ᱩᱰᱩᱠ ᱠᱟᱜᱼᱟ ᱪᱮᱫᱟᱜ ᱥᱮ ᱟᱡᱨᱮᱱ ᱱᱩᱠᱩ ᱤᱧᱨᱮᱱ ᱜᱤᱫᱽᱨᱟᱹ ᱠᱚ ᱱᱩᱠᱩ ᱩᱱᱠᱩᱨᱮᱱ ᱚᱠᱚᱭ ᱫᱚ ᱡᱟᱶᱟᱭ ᱫᱟᱫᱟ ᱡᱟᱶᱟᱭ ᱫᱟᱹᱭ ᱠᱤᱱ ᱦᱩᱭᱩᱜ ᱠᱟᱱ ᱛᱟᱦᱮᱸᱫ ᱩᱱᱠᱩᱣᱟᱜ ᱪᱤᱛᱟᱹᱨ ᱱᱤᱛᱦᱚᱸ ᱚᱱᱟᱨᱮ ᱢᱮᱱᱟᱜᱼᱟ ᱟᱨ ᱱᱚᱣᱟ ᱦᱟᱴᱠᱚᱯᱤ ᱠᱷᱚᱱᱜᱮ ᱚᱱᱟᱫᱚ ᱩᱰᱩᱠ ᱦᱩᱭ ᱟᱠᱟᱱᱟ ᱟᱨ ᱱᱤᱭᱟᱹ ᱰᱤᱡᱤᱴᱮᱹᱞ ᱡᱩᱜᱽ ᱱᱟᱣᱟ ᱰᱤᱡᱤᱴᱮᱹᱞ ᱡᱩᱜᱽ ᱨᱮ ᱡᱮ ᱪᱤᱛᱟᱹᱨ ᱧᱟᱢᱚᱜ ᱠᱷᱟᱱ ᱚᱱᱟᱫᱚ ᱚᱱᱟ ᱠᱮᱢᱮᱨᱟ ᱠᱚᱨᱮ ᱡᱮᱞᱮᱠᱟ ᱢᱳᱵᱟᱭᱤᱞ ᱠᱮᱢᱮᱨᱟ ᱚᱱᱟ ᱠᱚᱨᱮᱜᱮ ᱫᱚᱦᱚ ᱦᱚᱸ ᱜᱟᱱᱚᱜ ᱠᱟᱱᱟ ᱚᱱᱟᱜᱟᱜ ᱛᱮ ᱱᱮᱛᱟᱨ ᱫᱚ ᱰᱤᱡᱤᱴᱮᱞ ᱡᱩᱜᱽ ᱨᱮ ᱪᱤᱛᱟᱹᱨ ᱫᱚᱦᱚ ᱵᱟᱵᱚᱫ ᱟᱹᱰᱤ ᱢᱟᱨᱟᱝ ᱟᱢᱟᱜ ᱮᱞᱵᱟᱢ ᱠᱚᱦᱚᱸ ᱵᱟᱝ ᱞᱟᱜᱟᱣᱚᱜ ᱠᱟᱱᱟ ᱢᱳᱵᱟᱭᱤᱞ ᱨᱮᱜᱮ ᱡᱷᱚᱛᱚ ᱡᱚᱜᱟᱣ ᱛᱟᱦᱮᱱ ᱠᱟᱱᱟ ᱚᱱᱟᱛᱮ ᱢᱟᱨᱮ ᱪᱤᱛᱟᱹᱨ ᱠᱚ ᱨᱮᱭᱟᱜ ᱦᱚᱸ ᱢᱳᱵᱟᱭᱤᱞᱛᱮ ᱛᱩᱞᱟᱹᱣ ᱠᱟᱛᱮᱫ ᱱᱤᱛᱳᱜ ᱚᱱᱟ ᱮᱞᱵᱟᱢ ᱠᱷᱚᱡ ᱩᱪᱟᱹᱲ ᱠᱟᱛᱮᱫ ᱢᱳᱦᱵᱟᱭᱤᱞ ᱨᱮ ᱫᱚᱦᱚ ᱦᱚᱸ ᱜᱟᱱᱚᱜ ᱠᱟᱱᱟ ᱟᱨᱤᱧ ᱫᱚᱦᱚᱣᱟᱠᱟᱜᱼᱟ ᱚᱱᱟᱫᱚ ᱡᱟᱭᱡᱩᱜᱽ ᱜᱮ ᱛᱟᱦᱮᱱᱟ ᱟᱨ ᱤᱧᱨᱮᱱ ᱜᱚᱲᱚᱢ ᱜᱤᱫᱽᱨᱟᱹ ᱠᱚ ᱫᱷᱟᱹᱵᱤᱡ ᱚᱱᱟᱧ ᱩᱫᱩᱜ ᱫᱟᱲᱮᱭᱟᱠᱚᱣᱟ ᱚᱱᱟ ᱨᱮᱭᱟᱜ ᱜᱚᱱᱚᱝ ᱫᱚ ᱛᱩᱞᱟᱹᱡᱚᱠᱷᱟ ᱛᱮᱦᱚᱸ ᱵᱟᱝ ᱪᱟᱵᱟᱜᱼᱟ